ᱜᱷᱟᱨᱚᱸᱡᱽ ᱫᱚ ᱢᱤᱫ ᱦᱚᱲ ᱛᱮᱫᱚ ᱵᱟᱝ ᱪᱟᱞᱟᱜᱼᱟ ᱛᱤᱨᱞᱟᱹᱣᱟᱜ ᱦᱚᱸ ᱟᱨ ᱠᱚᱲᱟ ᱠᱚᱣᱟᱜ ᱦᱚᱸ ᱫᱚᱨᱠᱟᱨ ᱜᱮ ᱠᱟᱱᱟ ᱵᱟᱵᱟ ᱦᱚᱲᱟᱜ ᱦᱚᱸ ᱪᱮᱫᱟᱜ ᱥᱮ ᱫᱩᱭ ᱢᱤᱞᱮ ᱜᱷᱟᱨᱚᱸᱡᱽ ᱵᱟᱝᱠᱷᱟᱱ ᱫᱚ ᱵᱟᱝ ᱪᱟᱞᱟᱜᱼᱟ ᱟᱨ ᱵᱟᱱᱟ ᱦᱚᱲᱟᱜ ᱡᱩᱠᱛᱤ ᱵᱩᱫᱽᱫᱷᱤ ᱪᱷᱟᱲᱟ ᱚᱦᱚᱢ ᱠᱟᱹᱢᱤ ᱠᱮᱭᱟ ᱪᱮᱫᱟᱜ ᱥᱮ ᱜᱷᱟᱨᱚᱸᱡᱽ ᱫᱚ ᱱᱚᱝᱠᱟᱱ ᱡᱤᱱᱤᱥ ᱠᱟᱱᱟ ᱩᱱᱤ ᱦᱚᱸᱭ ᱮᱠᱞᱟ ᱮᱠᱞᱟ ᱛᱮᱢ ᱪᱟᱞᱟᱣ ᱫᱟᱲᱮᱭᱟᱜ ᱠᱷᱟᱱ ᱫᱚ ᱵᱟᱝ ᱜᱟᱱᱚᱜᱼᱟ ᱪᱮᱫᱟᱜ ᱥᱮ ᱵᱟᱱᱟ ᱦᱚᱲ ᱡᱩᱠᱛᱤ ᱵᱩᱫᱽᱫᱷᱤ ᱠᱟᱛᱮ ᱥᱚᱝᱥᱟᱨ ᱨᱮ ᱵᱟᱢ ᱠᱟᱹᱢᱤ ᱞᱮᱠᱷᱟᱱ ᱵᱟᱝ ᱪᱟᱞᱟᱜᱼᱟ ᱟᱨ ᱦᱚᱸᱜᱼᱚᱭ ᱥᱟᱸᱷᱟᱨᱤᱭᱟᱹ ᱩᱱᱤᱭᱟᱜ ᱦᱚᱸ ᱜᱚᱲᱚ ᱥᱚᱯᱚᱦᱚᱫ ᱟᱨ ᱛᱤᱨᱞᱟᱹ ᱟᱜ ᱦᱚᱸ ᱜᱚᱲᱚ ᱥᱚᱯᱚᱦᱚᱫ ᱞᱟᱜᱟᱜᱼᱟ ᱡᱩᱠᱛᱤ ᱨᱮ ᱵᱩᱫᱽᱫᱷᱤ ᱨᱮ ᱯᱚᱭᱥᱟ ᱨᱮ ᱠᱟᱹᱣᱰᱤ ᱨᱮ ᱵᱟᱝᱠᱷᱟᱱ ᱜᱤᱫᱽᱨᱟᱹ ᱦᱚᱸ ᱚᱞᱚᱜ ᱯᱟᱲᱦᱟᱜ ᱠᱚᱫᱚ ᱵᱟᱢ ᱥᱮᱬᱟ ᱦᱚᱪᱚ ᱫᱟᱲᱮᱭᱟᱭᱟ ᱪᱮᱫᱟᱜ ᱥᱮ ᱛᱤᱨᱞᱟᱹ ᱫᱚ ᱚᱠᱟᱨᱮᱢ ᱧᱟᱢᱟ ᱯᱚᱭᱥᱟ ᱠᱟᱹᱣᱰᱤ ᱟᱨ ᱵᱟᱵᱟ ᱦᱚᱲ ᱫᱚ ᱡᱟᱦᱟᱸᱥᱮᱫ ᱠᱷᱚᱱᱟᱜ ᱜᱮ ᱡᱟᱦᱟᱱᱟᱜ ᱨᱳᱡᱽᱜᱟᱨ ᱠᱟᱛᱮ ᱟᱹᱜᱩ ᱠᱟᱛᱮ ᱦᱚᱸ ᱤᱭᱟᱹ ᱫᱟᱲᱮᱜ ᱟᱭ ᱟᱨ ᱛᱤᱨᱞᱟᱹ ᱠᱚᱣᱟᱜ ᱠᱟᱹᱢᱤ ᱦᱚᱸ ᱟᱹᱰᱤ ᱟᱢᱫᱟ ᱜᱮ ᱢᱮᱱᱟᱜ ᱠᱟᱫᱟ ᱪᱮᱫᱟᱜ ᱥᱮ ᱥᱮᱛᱟᱜ ᱨᱮ ᱵᱟᱢ ᱩᱰᱩᱠ ᱦᱚᱫ ᱫᱟᱲᱮᱭᱟᱜᱼᱟ ᱦᱚᱲᱟᱜ ᱠᱟᱹᱢᱤ ᱥᱮᱛᱟᱜ ᱨᱮ ᱤᱥᱤᱱ ᱵᱟᱥᱟᱝ ᱡᱚᱜ ᱜᱤᱰᱤᱢ ᱠᱟᱹᱢᱤᱭᱟ ᱟᱨ ᱵᱟᱵᱟ ᱦᱚᱲ ᱛᱟᱠᱚ ᱦᱚᱸ ᱩᱱᱠᱩ ᱦᱚᱸ ᱥᱮᱛᱟᱜ ᱨᱮ ᱢᱤᱦᱩ ᱢᱮᱨᱚᱢ ᱠᱚ ᱩᱰᱩᱠ ᱠᱚᱣᱟ ᱮᱨᱯᱚᱨᱮ ᱦᱚᱸᱜᱼᱚᱭ ᱰᱟᱹᱝᱨᱤ ᱢᱮᱨᱚᱢ ᱠᱚ ᱤᱭᱟᱹ ᱠᱚ ᱦᱩᱭᱩᱜᱼᱟ ᱵᱟᱢ ᱧᱮᱞ ᱞᱮᱠᱷᱟᱱ ᱡᱚᱢᱟᱜ ᱪᱷᱟᱹᱱᱤᱼᱢᱟᱹᱱᱤ ᱚᱠᱟᱨᱮᱭ ᱧᱟᱢᱟᱭ ᱟᱨ ᱵᱟᱵᱟ ᱦᱚᱲ ᱛᱟᱠᱚᱣᱟᱜ ᱠᱟᱹᱢᱤ ᱦᱚᱸ ᱦᱩᱭᱩᱜ ᱠᱟᱱᱟ ᱩᱱᱠᱩ ᱫᱚ ᱦᱚᱲᱟᱜ ᱚᱲᱟᱜ ᱦᱚᱸᱠᱚ ᱫᱟᱞᱚᱵᱟ ᱠᱷᱚᱲ ᱦᱚᱸᱠᱚ ᱯᱟᱲᱳᱭᱟ ᱵᱷᱤᱛᱟᱹ ᱦᱚᱸᱠᱚ ᱢᱟᱜᱟ ᱥᱤᱭᱳᱜ ᱦᱚᱸᱠᱚ ᱡᱚᱲᱟᱣᱟ ᱟᱨ ᱠᱩᱲᱤ ᱦᱚᱯᱚᱱ ᱫᱚ ᱚᱱᱟ ᱵᱟᱢ ᱫᱟᱲᱭᱟᱜᱼᱟ ᱛᱚ ᱠᱩᱲᱤ ᱦᱚᱯᱚᱱ ᱵᱟᱢ ᱫᱟᱲᱮᱭᱟᱜ ᱠᱷᱟᱱ ᱵᱟᱵᱟ ᱦᱚᱲ ᱛᱟᱠᱚ ᱚᱱᱟ ᱠᱟᱹᱢᱤ ᱠᱟᱛᱮ ᱵᱟᱭ ᱥᱤ ᱞᱮᱠᱷᱟᱱ ᱪᱤᱠᱟᱹᱛᱮᱢ ᱛᱩᱫ ᱨᱚᱦᱚᱭ ᱦᱚᱸ ᱪᱤᱠᱟᱹᱛᱮᱢ ᱛᱩᱫ ᱨᱚᱦᱚᱭᱟ ᱚᱱᱟᱛᱮ ᱵᱟᱱᱟ ᱦᱚᱲᱟᱜ ᱤᱭᱟᱹᱜᱮ ᱫᱚᱨᱠᱟᱨᱚᱜ ᱠᱟᱱᱟ ᱜᱚᱲᱚ ᱥᱚᱯᱚᱦᱚᱫ ᱵᱟᱱᱟ ᱦᱚᱲᱟᱜ ᱜᱚᱲᱚ ᱥᱚᱯᱚᱦᱚᱫ ᱛᱮᱠᱷᱟᱱ ᱫᱚ ᱥᱚᱢᱟᱱᱛᱮ ᱥᱚᱵᱽ ᱢᱤᱞᱚᱱ ᱛᱮᱢ ᱪᱟᱥᱵᱟᱥ ᱫᱟᱲᱭᱟᱜᱼᱟ ᱟᱨ ᱯᱚᱭᱥᱟ ᱠᱟᱹᱣᱰᱤ ᱨᱮᱦᱚᱸ ᱵᱟᱢ ᱮᱴᱠᱮᱴᱚᱬᱮᱜᱼᱟ ᱟᱨ ᱜᱤᱫᱽᱨᱟᱹ ᱦᱚᱸ ᱱᱟᱯᱟᱭ ᱥᱟᱺᱦᱤᱡ ᱚᱞᱚᱜ ᱯᱟᱲᱦᱟᱣ ᱦᱚᱢ ᱥᱮᱬᱟ ᱦᱚᱪᱚ ᱫᱟᱲᱮᱭᱟᱠᱚᱣᱟ ᱯᱚᱭᱥᱟ ᱠᱟᱹᱣᱰᱤ ᱟᱱᱟᱴ ᱛᱮᱜᱮ ᱛᱚ ᱚᱞᱚᱜ ᱯᱟᱲᱦᱟᱣ ᱦᱚᱸ ᱵᱟᱢ ᱥᱮᱬᱟ ᱦᱚᱪᱚ ᱫᱟᱲᱮᱭᱟᱭᱟ ᱚᱱᱟᱛᱮ ᱵᱟᱱᱟ ᱦᱚᱲᱟᱜ ᱡᱩᱠᱛᱤ ᱵᱩᱫᱽᱫᱷᱤ ᱠᱟᱛᱮ ᱜᱮ ᱥᱚᱝᱥᱟᱨ ᱫᱚ ᱪᱟᱞᱟᱜᱼᱟ ᱮᱠᱞᱟ ᱛᱮᱫᱚ ᱚᱦᱚᱢ ᱪᱟᱞᱟᱣ ᱠᱮᱭᱟ